ᱡᱷᱟᱲᱠᱷᱚᱸᱰ ᱨᱮᱭᱟᱜ ᱤᱛᱩᱱ ᱟᱥᱲᱟ ᱵᱮᱵᱚᱥᱛᱷᱟ ᱫᱚ ᱟᱹᱰᱤ ᱜᱮ ᱱᱟᱯᱟᱭ ᱢᱮᱱᱟᱜᱼᱟ ᱱᱤᱛᱚᱜ ᱫᱚ ᱤᱛᱩᱱ ᱟᱥᱲᱟ ᱠᱚᱨᱮ ᱦᱚᱸ ᱚᱞᱪᱤᱠᱤ ᱠᱚ ᱯᱟᱲᱦᱟᱣᱮᱫ ᱠᱚᱜᱮᱭᱟ ᱟᱨ ᱚᱞᱪᱤᱠᱤ ᱫᱚ ᱥᱚᱨᱠᱟᱨ ᱯᱟᱥᱴᱷᱟ ᱠᱷᱚᱱ ᱫᱚ ᱱᱟᱦᱟᱸᱜ ᱵᱟᱠᱚ ᱯᱟᱲᱦᱟᱣᱮᱫ ᱠᱚᱣᱟ ᱱᱚᱣᱟ ᱫᱚ ᱴᱤ ᱥᱤ ᱮᱥ ᱛᱷᱩᱨᱩ ᱛᱮᱠᱚ ᱯᱟᱲᱦᱟᱣᱮᱫ ᱠᱚᱜᱮᱭᱟ ᱡᱷᱟᱲᱠᱷᱚᱸᱰ ᱨᱮ ᱡᱟᱦᱟᱸ ᱛᱤᱱᱟᱹᱜ ᱜᱮ ᱟᱹᱛᱩ ᱟᱹᱛᱩ ᱥᱠᱩᱞ ᱢᱮᱱᱟᱜᱼᱟ ᱡᱚᱛᱚ ᱥᱠᱩᱞ ᱨᱮᱜᱮ ᱚᱞᱪᱤᱠᱤᱛᱮ ᱥᱠᱩᱞ ᱧᱩᱛᱩᱢ ᱠᱚᱫᱚ ᱚᱞ ᱟᱠᱟᱱ ᱜᱮᱭᱟ ᱟᱨ ᱡᱷᱟᱲᱠᱷᱟᱸᱰ ᱨᱮᱭᱟᱜ ᱨᱟᱡᱽᱫᱷᱟᱱᱤ ᱨᱟᱸᱪᱤ ᱨᱮᱦᱚᱸ ᱚᱞᱪᱤᱠᱤᱛᱮ ᱚᱞ ᱟᱠᱟᱱ ᱜᱮᱭᱟ ᱟᱹᱛᱩ ᱨᱮ ᱢᱤᱫᱴᱟᱝ ᱥᱠᱩᱞ ᱨᱮ ᱢᱤᱫᱴᱟᱝ ᱢᱟᱪᱮᱫ ᱫᱚᱨᱠᱟᱨ ᱟᱨ ᱚᱱᱟ ᱫᱚ ᱚᱱᱟ ᱫᱚ ᱟᱞᱮ ᱟᱹᱛᱩ ᱨᱮᱦᱚᱸ ᱢᱤᱨᱡᱟᱹ ᱵᱟᱵᱩᱭ ᱯᱟᱲᱦᱟᱣᱮᱫ ᱞᱮᱜᱮᱭᱟ ᱟᱨ ᱟᱞᱮ ᱦᱚᱸ ᱚᱞᱪᱤᱠᱤᱛᱮ ᱯᱟᱲᱦᱟᱜ ᱞᱮ ᱥᱮᱱᱚᱜ ᱠᱟᱱ ᱜᱮᱭᱟ ᱟᱨ ᱟᱹᱰᱤ ᱜᱮ ᱨᱟᱹᱥᱠᱟᱹ ᱵᱩᱡᱷᱟᱹᱜ ᱠᱟᱱᱟ ᱚᱞᱪᱤᱠᱤᱛᱮ ᱯᱟᱲᱦᱟᱣ ᱟᱹᱰᱤ ᱜᱮ ᱢᱚᱡᱽ ᱵᱩᱡᱷᱟᱹᱜ ᱠᱟᱱᱟ ᱯᱟᱲᱦᱟᱣ ᱞᱮᱱᱠᱷᱟᱱ ᱟᱹᱰᱤᱜᱮ ᱱᱟᱯᱟᱭ ᱦᱩᱭᱩᱜᱼᱟ ᱟᱨ ᱡᱷᱟᱲᱠᱷᱚᱸᱰ ᱨᱮ ᱱᱚᱶᱟ ᱵᱮᱵᱚᱥᱛᱷᱟ ᱟᱥᱮᱠᱟ ᱫᱚᱣᱟᱨᱟ ᱦᱚᱸ ᱦᱩᱭᱩᱜ ᱠᱟᱱ ᱜᱮᱭᱟ ᱱᱮᱛᱟᱨ ᱫᱚ ᱡᱚᱛᱚ ᱜᱤᱫᱽᱨᱟᱹ ᱠᱚ ᱚᱞᱪᱤᱠᱤ ᱛᱮ ᱚᱞᱚᱜ ᱠᱚ ᱪᱮᱫᱚᱜ ᱠᱟᱱᱟ ᱟᱨ ᱚᱞᱪᱤᱠᱤ ᱫᱚ ᱟᱵᱚ ᱥᱟᱱᱛᱟᱲ ᱞᱟᱹᱜᱤᱫ ᱟᱹᱰᱤᱜᱮ ᱞᱟᱹᱠᱛᱤᱭᱟᱱᱟ ᱚᱞᱪᱤᱠᱤᱛᱮ ᱚᱞᱪᱤᱠᱤ ᱟᱥᱲᱟᱢ ᱥᱮᱱ ᱞᱮᱱ ᱠᱷᱟᱱ ᱚᱸᱰᱮ ᱟᱹᱰᱤ ᱜᱟᱱ ᱟᱵᱚᱣᱟᱜ ᱞᱟᱭ ᱞᱟᱠᱪᱟᱨ ᱦᱚᱸᱢ ᱪᱮᱫᱚᱜᱼᱟ ᱡᱟᱦᱟᱸ ᱞᱮᱠᱟ ᱥᱮᱨᱮᱧ ᱮᱱᱮᱡ ᱠᱚᱲᱟ ᱜᱤᱫᱽᱨᱟᱹ ᱠᱚᱫᱚ ᱛᱩᱢᱫᱟᱜ ᱨᱩ ᱠᱚᱦᱚᱸ ᱠᱩᱲᱤ ᱜᱤᱫᱽᱨᱟᱹ ᱠᱚᱦᱚᱸ ᱥᱮᱨᱮᱧ ᱨᱟᱦᱟ ᱠᱚ ᱮᱢᱟᱱ ᱠᱚ ᱟᱹᱰᱤ ᱜᱟᱱ ᱮᱢ ᱪᱮᱫᱚᱜᱼᱟ ᱱᱚᱣᱟ ᱠᱚ ᱵᱮᱵᱚᱥᱛᱷᱟ ᱧᱮᱞ ᱠᱟᱛᱮᱫ ᱟᱹᱰᱤ ᱜᱮ ᱨᱟᱹᱥᱠᱟᱹ ᱵᱩᱡᱷᱟᱹᱜ ᱠᱟᱱᱟ ᱚᱞᱪᱤᱠᱤ ᱫᱚ ᱟᱵᱚ ᱞᱟᱹᱜᱤᱫ ᱟᱹᱰᱤ ᱞᱟᱹᱠᱛᱤᱭᱟᱱᱟ ᱚᱱᱟᱛᱮ ᱤᱧᱟᱹᱜ ᱢᱮᱱ ᱫᱚ ᱤᱛᱩᱱ ᱟᱥᱲᱟ ᱨᱮ ᱥᱮᱱᱚᱜ ᱟᱹᱰᱤ ᱫᱚᱨᱠᱟᱨ ᱜᱮᱭᱟ ᱟᱨ ᱟᱵᱚ ᱟᱵᱚ ᱨᱮᱱ ᱡᱟᱦᱟᱸᱭ ᱜᱮ ᱦᱩᱰᱤᱧ ᱵᱚᱭᱦᱟ ᱠᱚ ᱢᱮᱱᱟᱜ ᱠᱚᱣᱟ ᱩᱱᱠᱩ ᱠᱚᱦᱚᱸ ᱤᱛᱩᱱ ᱟᱥᱲᱟ ᱵᱚᱱ ᱵᱷᱮᱡᱟ ᱠᱚᱣᱟ ᱤᱧ ᱥᱮᱫ ᱠᱷᱚᱱ ᱫᱚ ᱱᱤᱭᱟᱹ ᱜᱮ ᱢᱮᱱᱮᱜᱼᱟ ᱡᱮ ᱡᱚᱛᱚ ᱜᱮ ᱟᱵᱚ ᱚᱞᱪᱤᱠᱤ ᱵᱚᱱ ᱪᱮᱫᱚᱜ ᱢᱟ ᱟᱨ ᱚᱞᱪᱤᱠᱤ ᱛᱮ ᱯᱟᱲᱦᱟᱣ ᱨᱮᱱᱟᱜ ᱵᱚᱱ ᱨᱤᱠᱟᱹᱭᱟ ᱚᱱᱟ ᱞᱟᱹᱜᱤᱫ ᱥᱚᱨᱠᱟᱨ ᱴᱷᱮᱱ ᱱᱚᱣᱟ ᱜᱮᱵᱚᱱ ᱟᱨᱫᱟᱥᱚᱜᱼᱟ ᱡᱮ ᱟᱞᱮ ᱦᱚᱸ ᱚᱞᱪᱤᱠᱤ ᱯᱟᱲᱦᱟᱣ ᱞᱮ ᱥᱮᱬᱟᱭᱮᱜᱼᱟ ᱟᱨ ᱟᱞᱮ ᱞᱟᱹᱜᱤᱫ ᱱᱚᱣᱟ ᱵᱮᱵᱚᱥᱛᱷᱟ ᱟᱢ ᱥᱮᱫ ᱠᱷᱚᱱ ᱜᱚᱲᱚᱢ ᱮᱢᱟ ᱞᱮᱭᱟ